ᱦᱮᱞᱳ ᱡᱚᱦᱟᱨ ᱜᱮ ᱤᱧ ᱱᱚᱰᱮ ᱫᱷᱟᱣᱟᱞ ᱰᱟᱝᱜᱟᱞ ᱠᱷᱚᱱᱤᱧ ᱨᱚᱲᱫᱟ ᱤᱧ ᱱᱮᱱᱳ ᱵᱤᱴᱤ ᱦᱮᱢᱵᱨᱚᱢ ᱪᱮᱫ ᱱᱚᱣᱟ ᱴᱮᱢᱯᱩ ᱰᱟᱭᱵᱷᱟᱨ ᱴᱷᱮᱱ ᱜᱮ ᱞᱟᱜᱟᱣ ᱠᱟᱱᱟ ᱦᱮᱸ ᱟᱹᱜᱩᱭ ᱢᱮ ᱴᱮᱢᱯᱩ ᱟᱞᱮ ᱱᱚᱰᱮ ᱱᱟᱨᱟᱱᱯᱩᱨ ᱨᱮ ᱥᱟᱛ ᱡᱚᱱᱟ ᱦᱮᱱᱟᱜ ᱞᱮᱭᱟ ᱟᱨ ᱪᱮᱴᱨᱟ ᱞᱮ ᱪᱟᱞᱟᱜ ᱞᱟᱹᱜᱤᱫ ᱡᱮᱢᱚᱱ ᱥᱚᱢᱚᱭᱨᱮᱢ ᱟᱹᱜᱩᱭ ᱟᱨ ᱚᱸᱰᱮ ᱥᱚᱢᱚᱭᱨᱮᱢ ᱯᱷᱮᱰ ᱦᱚᱴᱚ ᱠᱟᱞᱮᱭᱟ ᱦᱮᱸ ᱴᱷᱤᱠ ᱜᱮᱭᱟ ᱩᱥᱟᱹᱨᱟ ᱠᱟᱛᱮᱫ ᱦᱮᱸ ᱛᱚᱵᱮ